ᱟᱛᱳ ᱫᱤᱥᱚᱢ ᱦᱚᱲ ᱫᱚ ᱵᱮᱭᱟᱢ ᱠᱮᱞᱟᱥ ᱠᱚᱨᱮ ᱫᱚ ᱟᱹᱰᱤ ᱫᱚ ᱵᱟᱠᱚ ᱥᱮᱞᱮᱫᱚᱜᱼᱟ ᱟᱛᱳ ᱫᱤᱥᱚᱢ ᱞᱟᱹᱜᱤᱫ ᱛᱮ ᱫᱚ ᱵᱮᱭᱟᱢ ᱠᱮᱞᱟᱥ ᱥᱮᱱᱚᱜ ᱦᱚᱸ ᱠᱟᱹᱡ ᱠᱚᱥᱴᱚ ᱜᱮ ᱡᱟᱦᱟᱸᱨᱮ ᱵᱮᱭᱟᱢ ᱠᱮᱞᱟᱥ ᱨᱮᱫᱚ ᱚᱸᱰᱮ ᱚᱱᱟ ᱢᱮᱥᱤᱱ ᱠᱚ ᱛᱟᱦᱮᱱᱟ ᱱᱟᱣᱟ ᱱᱟᱣᱟ ᱵᱮᱭᱟᱢ ᱢᱮᱥᱤᱱ ᱠᱚ ᱚᱱᱟ ᱛᱮ ᱵᱮᱭᱟᱢ ᱦᱩᱭᱩᱜᱼᱟ ᱛᱚᱵᱮ ᱟᱛᱳ ᱫᱤᱥᱚᱢ ᱦᱚᱲ ᱞᱟᱹᱜᱤᱫ ᱛᱮ ᱵᱮᱭᱟᱢ ᱫᱚ ᱚᱱᱟ ᱠᱮᱞᱟᱥ ᱵᱟᱝ ᱠᱟᱛᱮ ᱦᱚᱸ ᱚᱱᱟ ᱴᱟᱺᱰᱤ ᱠᱚᱨᱮ ᱟᱨ ᱵᱟᱝᱠᱷᱟᱱ ᱥᱚᱲᱚᱠ ᱠᱚᱨᱮ ᱦᱚᱸ ᱠᱚ ᱵᱮᱭᱟᱢ ᱫᱟᱲᱮᱭᱟᱜᱼᱟ ᱟᱨ ᱵᱮᱭᱟᱢ ᱞᱮᱠᱷᱟᱱ ᱫᱚ ᱦᱚᱲᱢᱚ ᱠᱚ ᱦᱚᱲᱢᱚ ᱦᱚᱸ ᱯᱷᱩᱨᱛᱤ ᱛᱟᱦᱮᱱᱟ ᱟᱨ ᱨᱳᱜ ᱟᱡᱟᱨ ᱦᱚᱸ ᱞᱚᱜᱚᱱ ᱵᱟᱝ ᱥᱮᱴᱮᱡ ᱫᱟᱲᱮᱭᱟᱜ ᱢᱟ ᱵᱮᱭᱟᱢ ᱠᱷᱟᱱ ᱫᱚ ᱢᱚᱱᱮ ᱡᱤᱣᱤ ᱦᱚᱸ ᱠᱟᱹᱡ ᱯᱷᱩᱨᱜᱟᱹᱞ ᱯᱷᱩᱨᱛᱤ ᱵᱩᱡᱷᱟᱹᱜᱼᱟ ᱚᱱᱟᱛᱮ ᱵᱮᱭᱟᱢ ᱫᱚ ᱮᱠᱟᱞ ᱜᱮ ᱟᱹᱰᱤ ᱞᱟᱹᱠᱛᱤ ᱜᱮᱭᱟ ᱡᱟᱦᱟᱸᱭ ᱠᱚ ᱫᱤᱱ ᱦᱤᱞᱳᱜ ᱠᱚ ᱵᱮᱭᱟᱢᱟ ᱩᱱᱠᱩ ᱫᱚ ᱢᱟᱱᱮ ᱞᱚᱜᱚᱱ ᱫᱚ ᱱᱚᱣᱟ ᱨᱳᱜᱽ ᱟᱡᱟᱨ ᱦᱚᱸ ᱵᱟᱝ ᱮ ᱥᱮᱴᱮᱡ ᱫᱟᱲᱮᱭᱟᱠᱚᱣᱟ ᱞᱚᱜᱚᱱ ᱵᱟᱝ ᱦᱤᱡᱩᱜᱼᱟ ᱚᱱᱟᱛᱮ ᱫᱤᱱ ᱦᱤᱞᱳᱜ ᱵᱮᱭᱟᱢ ᱫᱚ ᱱᱤᱦᱟᱹᱛᱤ ᱞᱟᱹᱠᱛᱤ ᱜᱮᱭᱟ